ᱫᱟᱜ ᱫᱚ ᱡᱤᱭᱚᱱ ᱪᱟᱪᱟᱞᱟᱣ ᱨᱮ ᱟᱹᱰᱤ ᱢᱟᱨᱟᱝ ᱢᱤᱫᱴᱮᱱ ᱫᱩᱨᱤᱵᱽ ᱠᱟᱱᱟ ᱥᱟᱶᱛᱮ ᱡᱚᱢ ᱧᱩ ᱨᱮᱭᱟᱜ ᱦᱚᱸ ᱢᱤᱫᱴᱮᱱ ᱫᱩᱨᱤᱵᱽ ᱠᱟᱱᱟ ᱠᱚᱞ ᱨᱮ ᱡᱩᱫᱤ ᱫᱟᱜ ᱧᱟᱢᱚᱜᱼᱟ ᱛᱟᱦᱞᱮ ᱚᱱᱟ ᱫᱟᱜ ᱛᱮ ᱥᱚᱝᱥᱟᱨ ᱡᱤᱭᱚᱱ ᱞᱟᱹᱜᱤᱫ ᱠᱟᱹᱢᱤᱨᱮ ᱞᱟᱜᱟᱜᱼᱟ ᱟᱨ ᱥᱚᱴᱷᱤᱠ ᱵᱮᱵᱚᱦᱟᱨ ᱠᱟᱛᱮᱫ ᱜᱮ ᱚᱱᱟ ᱫᱚ ᱠᱟᱹᱢᱤᱨᱮ ᱞᱟᱜᱟᱣ ᱦᱩᱭᱩᱜᱼᱟ ᱡᱟᱛᱮ ᱵᱟᱝ ᱱᱚᱥᱴᱚᱜ ᱪᱮᱫ ᱞᱮᱠᱟ ᱚᱱᱟ ᱫᱟᱜ ᱛᱮ ᱦᱚᱲᱢᱚ ᱰᱟᱹᱵᱽᱨᱟᱹᱭ ᱨᱮᱭᱟᱜ ᱠᱟᱹᱢᱤᱨᱮ ᱞᱟᱜᱟᱜᱼᱟ ᱠᱤᱪᱨᱤᱡ ᱥᱟᱯᱷᱟ ᱨᱮᱭᱟᱜ ᱠᱟᱹᱢᱤᱨᱮ ᱞᱟᱜᱟᱜᱼᱟ ᱛᱷᱟᱹᱨᱤ ᱵᱟᱹᱴᱤ ᱥᱟᱯᱷᱟ ᱨᱮᱭᱟᱜ ᱠᱟᱹᱢᱤᱨᱮ ᱞᱟᱜᱟᱜᱼᱟ ᱥᱟᱶᱛᱮ ᱡᱚᱢᱟᱜ ᱟᱨᱩᱭ ᱞᱟᱹᱜᱤᱫ ᱡᱟᱦᱟᱸ ᱫᱟᱜ ᱥᱮ ᱧᱩᱧᱩᱭ ᱞᱟᱹᱜᱤᱫ ᱡᱟᱦᱟᱸ ᱫᱟᱜ ᱚᱱᱟ ᱞᱟᱹᱜᱤᱫ ᱦᱚᱸ ᱵᱮᱵᱚᱦᱟᱨᱚᱜᱼᱟ ᱟᱨ ᱱᱤᱭᱟᱹ ᱫᱟᱜ ᱥᱚᱴᱷᱤᱠ ᱵᱷᱟᱵᱮ ᱵᱮᱵᱚᱦᱟᱨ ᱦᱩᱭᱩᱜᱼᱟ ᱡᱟᱛᱮ ᱠᱚᱞ ᱥᱚᱴᱷᱤᱠ ᱵᱷᱟᱵᱮ ᱵᱚᱱᱫᱚ ᱛᱟᱦᱮᱱ ᱡᱮᱱᱚ ᱟᱣᱲᱤᱜᱮ ᱫᱟᱜ ᱵᱟᱝ ᱵᱳᱦᱮᱞ ᱪᱟᱞᱟᱜ ᱟᱨ ᱱᱤᱭᱟᱹ ᱫᱟᱜ ᱡᱮᱴᱩᱠᱩ ᱫᱚᱨᱠᱟᱨᱚᱜᱼᱟ ᱤᱱᱟᱹᱜ ᱜᱮ ᱵᱮᱵᱚᱦᱟᱨᱚᱜᱼᱟ ᱟᱨ ᱵᱟᱠᱤ ᱡᱟᱦᱟᱸ ᱫᱟᱜ ᱥᱴᱚᱠ ᱛᱟᱦᱮᱱᱟ ᱚᱱᱟ ᱫᱚ ᱡᱟᱛᱮ ᱟᱨ ᱦᱚᱸ ᱡᱟᱦᱟᱭ ᱠᱚ ᱫᱟᱜ ᱵᱟᱠᱚ ᱧᱟᱢ ᱟᱠᱟᱫᱟ ᱚᱱᱠᱟ ᱞᱮᱠᱟᱱ ᱦᱚᱲ ᱠᱚ ᱵᱮᱵᱚᱦᱟᱨᱟᱠᱚ ᱟᱨ ᱫᱟᱜ ᱨᱮᱭᱟᱜ ᱜᱷᱟᱨᱛᱤ ᱡᱟᱦᱟᱸ ᱫᱤᱱ ᱠᱮ ᱫᱤᱱ ᱧᱮᱞᱚᱜ ᱠᱟᱱᱟ ᱱᱚᱶᱟ ᱫᱷᱟᱹᱨᱛᱤᱨᱮ ᱚᱱᱟ ᱜᱷᱟᱨᱛᱤ ᱠᱷᱚᱱ ᱠᱟᱹᱴᱤᱡ ᱪᱩᱞᱩᱝ ᱵᱟᱧᱪᱟᱜ ᱞᱟᱹᱜᱤᱫ ᱱᱤᱡᱮᱨᱟᱜ ᱜᱚᱲᱚ ᱥᱚᱯᱚᱦᱚᱫ ᱫᱟᱜ ᱥᱚᱴᱷᱤᱠ ᱵᱮᱵᱚᱦᱟᱨ ᱛᱟᱞᱟᱛᱮ ᱱᱤᱭᱟᱹ ᱜᱚᱲᱚ ᱮᱢ ᱨᱮᱭᱟᱜ ᱠᱷᱚᱢᱚᱛᱟ ᱫᱚᱦᱚᱭ ᱦᱩᱭᱩᱜᱼᱟ